ᱟᱹᱞᱤᱧ ᱫᱚ ᱱᱚᱝᱠᱟᱜᱮ ᱫᱟᱬᱟᱱ ᱪᱟᱞᱟᱣ ᱨᱮᱱᱟᱜ ᱫᱚ ᱟᱹᱭᱠᱟᱹᱣ ᱫᱚ ᱦᱩᱭ ᱞᱮᱱᱟ ᱯᱷᱟᱥᱴ ᱴᱟᱭᱤᱢ ᱴᱟᱴᱟ ᱠᱷᱚᱱ ᱜᱩᱡᱽᱨᱟᱴ ᱞᱤᱧ ᱥᱮᱱ ᱞᱮᱱᱟ ᱚᱱᱟ ᱯᱷᱟᱲᱟ ᱨᱮᱱᱟᱜ ᱟᱹᱭᱠᱟᱹᱣ ᱱᱚᱝᱠᱟ ᱡᱟᱦᱟᱸ ᱴᱨᱮᱹᱱ ᱵᱷᱤᱛᱨᱤ ᱨᱮ ᱱᱩᱱᱟᱹᱜ ᱱᱟᱯᱟᱭ ᱵᱩᱡᱷᱟᱹᱜᱼᱟᱥᱮ ᱢᱚᱱᱮᱨᱮ ᱟᱹᱰᱤᱜᱟᱱ ᱵᱩᱡᱷᱟᱹᱜᱼᱟ ᱪᱮᱫᱟᱜ ᱥᱮ ᱡᱟᱦᱟᱸ ᱯᱷᱟᱥᱴ ᱴᱟᱭᱤᱢᱮᱢ ᱫᱮᱡᱚᱜᱼᱟ ᱚᱸᱰᱮ ᱫᱚ ᱟᱹᱰᱤ ᱵᱷᱮᱜᱟᱨᱮᱢ ᱵᱩᱡᱷᱟᱹᱣᱟ ᱡᱟᱦᱟᱸ ᱜᱮ ᱦᱩᱭᱩᱜ ᱵᱟᱝᱫᱚ ᱫᱮᱡ ᱠᱚᱜᱼᱟᱢ ᱟᱫᱚ ᱟᱹᱰᱤ ᱵᱷᱮᱜᱟᱨ ᱜᱮ ᱵᱩᱡᱷᱟᱹᱜᱼᱟ ᱚᱱᱠᱟ ᱜᱮ ᱡᱟᱦᱟᱸ ᱜᱮ ᱟᱹᱰᱤ ᱢᱚᱡᱽ ᱛᱮ ᱥᱮᱱᱚᱜ ᱟᱢ ᱢᱤᱫᱴᱟᱝ ᱦᱚᱭ ᱵᱟᱝᱫᱚ ᱫᱟᱹᱲ ᱟᱠᱟᱫ ᱜᱟᱹᱰᱤ ᱨᱮᱢᱟ ᱟᱹᱰᱤ ᱵᱷᱮᱜᱟᱨ ᱵᱩᱡᱷᱟᱹᱜᱼᱟ ᱡᱟᱦᱟᱸ ᱜᱮ ᱪᱟᱞᱟᱜ ᱠᱟᱱᱟ ᱪᱟᱞᱟᱣ ᱠᱟᱱᱟᱢ ᱱᱚᱣᱟ ᱡᱤᱱᱤᱥᱴᱟᱜ ᱡᱟᱭᱜᱟ ᱨᱮ ᱥᱮᱴᱮᱨ ᱞᱮᱱᱠᱷᱟᱱ ᱢᱟᱱᱮ ᱪᱮᱫ ᱞᱮᱠᱟ ᱨᱤᱧ ᱥᱮᱴᱮᱨᱚᱜᱼᱟ ᱫᱩᱲᱩᱵ ᱠᱚᱜᱼᱟᱢ ᱫᱩᱲᱩᱵ ᱡᱟᱭᱜᱟ ᱠᱷᱚᱱ ᱦᱚᱢ ᱢᱮᱱᱟ ᱡᱮ ᱪᱮᱫ ᱞᱮᱠᱟᱨᱮ ᱟᱹᱰᱤ ᱞᱮᱠᱟᱱ ᱢᱟᱱᱮ ᱱᱟᱱᱟ ᱜᱟᱹᱰᱤ ᱧᱮᱞᱚᱜᱼᱟ ᱵᱟᱝ ᱫᱚ ᱦᱟᱱᱟ ᱫᱟᱨᱮ ᱫᱷᱤᱨᱤ ᱟᱹᱰᱤ ᱞᱮᱠᱟᱱ ᱡᱟᱭᱜᱟ ᱛᱮᱢ ᱧᱮᱞᱟ ᱪᱮᱫᱟᱜ ᱥᱮ ᱟᱹᱰᱤ ᱱᱟᱯᱟᱭ ᱯᱟᱨᱚᱢᱚᱜᱼᱟ ᱥᱯᱤᱰ ᱛᱮ ᱫᱟᱹᱲ ᱠᱟᱜᱼᱟᱭ ᱪᱮ ᱚᱱᱟ ᱦᱚᱛᱮᱡ ᱛᱮ ᱟᱹᱰᱤ ᱱᱟᱯᱟᱭ ᱵᱩᱡᱷᱟᱹᱜᱼᱟ